ᱠᱤ

ᱞᱟᱹᱭᱫᱤᱧ ᱟᱢᱠᱤ ᱥᱤᱢᱮᱱᱴ ᱫᱚᱠᱟᱱ ᱢᱟᱹᱞᱤᱠ

ᱛᱤᱱᱟᱹ ᱠᱟᱛᱮ ᱫᱟᱢ ᱫᱚ

ᱟᱞᱮ ᱱᱚᱸᱰᱮ ᱢᱟ ᱛᱤᱱᱥᱚ ᱠᱟᱛᱮ ᱵᱟᱝᱞᱟ ᱯᱩᱫᱟᱹ ᱛᱟᱞᱮᱭᱟ ᱛᱚ ᱟᱨ ᱠᱳᱱᱳ ᱪᱷᱟᱲ ᱵᱟᱹᱱᱩᱜᱼᱟ ᱰᱤᱥᱠᱟᱭᱩᱱᱴ ᱠᱳᱱᱳ ᱪᱷᱟᱲ ᱵᱟᱹᱜᱤ ᱰᱤᱥᱠᱟᱭᱩᱱᱴ ᱵᱟᱹᱱᱩᱜᱼᱟ

ᱟᱞᱮ ᱤᱧᱟ ᱛᱤᱨᱤᱥ ᱛᱤᱨᱤᱥ ᱛᱷᱮᱠᱮ ᱪᱚᱞᱞ ᱵᱚᱥᱛᱟ ᱜᱟᱱ ᱫᱚᱨᱠᱟᱨᱚ ᱛᱤᱧᱟ

ᱳ ᱴᱷᱤᱠ ᱜᱮᱭᱟ ᱛᱟᱦᱞᱮ ᱛᱚᱠᱷᱚᱱ ᱜᱮᱧ ᱟᱹᱜᱩᱭᱟ ᱴᱷᱤᱠ ᱜᱮᱭᱟ ᱛᱟᱦᱞᱮ ᱫᱚ ᱛᱚᱠᱷᱚᱱ ᱠᱷᱚᱵᱚᱨ ᱟᱞᱮ ᱛᱟᱦ